ᱦᱟᱹᱠᱩ ᱥᱟᱵ ᱞᱟᱦᱟ ᱨᱮᱫᱚ ᱤᱧ ᱠᱤᱪᱨᱤᱡᱽ ᱠᱩᱧ ᱥᱟᱢᱴᱟᱣᱟ ᱢᱚᱡᱽ ᱛᱮ ᱠᱤᱪᱨᱤᱡᱽ ᱥᱟᱢᱴᱟᱣ ᱵᱟᱲᱟ ᱠᱟᱛᱮ ᱫᱟᱜ ᱨᱮᱧ ᱯᱷᱮᱰᱚᱜᱼᱟ ᱛᱤ ᱛᱤᱧ ᱥᱟᱵ ᱠᱚ ᱠᱷᱟᱱ ᱫᱟᱜ ᱨᱮ ᱛᱤ ᱛᱤᱧ ᱪᱟᱯᱚ ᱠᱚᱣᱟ ᱛᱤ ᱛᱮ ᱵᱟᱹᱧ ᱥᱟᱵ ᱫᱟᱲᱮᱣᱟᱠᱚ ᱠᱷᱟᱱ ᱫᱚ ᱴᱟᱯᱟ ᱡᱷᱟᱹᱞᱤ ᱛᱤᱧ ᱴᱟᱯᱟ ᱠᱚᱣᱟ ᱟᱨ ᱦᱟᱹᱠᱩ ᱥᱟᱵ ᱥᱚᱢᱳᱭ ᱫᱚ ᱦᱩᱭᱩᱜ ᱠᱟᱱᱟ ᱫᱤᱱ ᱵᱟᱨᱳᱴᱟ ᱠᱷᱚᱱ ᱛᱤᱱᱴᱟ ᱥᱚᱢᱳᱭᱤᱧ ᱯᱷᱮᱰᱚᱜᱼᱟ ᱵᱟᱨᱳᱴᱟᱹᱧ ᱯᱷᱮᱰᱚᱜᱼᱟ ᱛᱤᱱᱴᱟ ᱨᱮᱜᱤᱧ ᱨᱟᱠᱟᱵᱚᱜᱼᱟ